ᱦᱳᱭ ᱱᱤᱛᱚᱜ ᱫᱚ ᱟᱵᱚ ᱡᱟᱦᱟᱸ ᱛᱤᱱᱟᱹᱜ ᱜᱮ ᱢᱮᱱᱟᱜ ᱠᱚᱣᱟ ᱥᱟᱱᱛᱟᱲ ᱠᱩᱲᱤ ᱜᱤᱫᱟᱹᱨ ᱠᱚ ᱠᱚᱲᱟ ᱜᱤᱫᱟᱹᱨ ᱠᱚ ᱥᱟᱱᱟᱢ ᱠᱚᱜᱮ ᱟᱭᱢᱟ ᱟᱭᱢᱟ ᱠᱷᱮᱞ ᱨᱮᱠᱚ ᱥᱮᱞᱮᱫᱚᱜ ᱠᱟᱱ ᱜᱮᱭᱟ ᱟᱨ ᱪᱮ ᱵᱮᱥ ᱵᱮᱥ ᱠᱞᱟᱵᱽ ᱪᱮ ᱱᱮᱥᱱᱮᱞ ᱠᱚᱨᱮ ᱦᱚᱸᱠᱚ ᱥᱮᱞᱮᱫ ᱟᱠᱟᱱ ᱜᱮᱭᱟ ᱟᱨ ᱚᱱᱟ ᱢᱮᱱᱛᱮ ᱜᱤᱫᱽᱨᱟᱹ ᱦᱚᱸᱵᱚ ᱥᱟᱯᱚᱨᱴ ᱠᱚᱢᱟ ᱥᱮ ᱢᱟᱲᱟᱝ ᱞᱟᱹᱜᱤᱫ ᱟᱠᱚ ᱞᱟᱦᱟ ᱞᱟᱹᱜᱤᱫ ᱟᱨ ᱚᱱᱟ ᱞᱟᱦᱟ ᱞᱮᱠᱟ ᱛᱮᱫᱚ ᱟᱵᱚ ᱥᱟᱱᱟᱢ ᱠᱚᱜᱮ ᱮᱱᱠᱷᱟᱱ ᱫᱚ ᱟᱭᱳ ᱵᱟᱵᱟ ᱦᱟᱸᱜ ᱢᱚᱱᱮ ᱦᱚᱸ ᱟᱹᱰᱤ ᱨᱟᱹᱥᱠᱟᱹ ᱛᱮ ᱯᱮᱨᱮᱡᱚᱜᱼᱟ ᱟᱨ ᱟᱹᱞᱤᱧᱟᱜ ᱢᱮᱱᱫᱚ ᱪᱮ ᱵᱟᱝᱼᱟ ᱡᱟᱦᱟᱸ ᱛᱤᱱᱟᱹᱜ ᱜᱮ ᱡᱟᱦᱟᱸ ᱠᱷᱮᱞᱳᱱᱰ ᱠᱚᱨᱮ ᱪᱮ ᱯᱷᱩᱴᱵᱚᱞ ᱦᱩᱭᱮᱱ ᱵᱷᱚᱞᱤᱵᱚᱞ ᱠᱨᱤᱠᱮᱴ ᱦᱚᱠᱤ ᱟᱨᱜᱮ ᱟᱹᱰᱤ ᱚᱱᱠᱟ ᱠᱷᱮᱞ ᱠᱷᱮᱞᱳᱰ ᱡᱟᱦᱟᱸ ᱢᱮᱱᱟᱜᱼᱟ ᱡᱟᱦᱟᱸ ᱠᱮᱞᱳᱱᱰ ᱨᱮᱜᱮ ᱡᱟᱦᱟᱸ ᱜᱤᱫᱟᱹᱨ ᱠᱚᱜᱮ ᱠᱚᱲᱟ ᱜᱤᱫᱟᱹᱨ ᱪᱟᱦᱮ ᱠᱩᱲᱤ ᱜᱤᱫᱟᱹᱨ ᱠᱚᱜᱮ ᱨᱟᱹᱥᱠᱟᱹ ᱠᱚ ᱟᱴᱠᱟᱨᱮᱜᱼᱟ ᱮᱱᱠᱷᱟᱱ ᱩᱱᱠᱩ ᱫᱚ ᱚᱱᱟ ᱛᱟᱭᱚᱢ ᱛᱮ ᱟᱵᱚ ᱦᱚᱸᱵᱚ ᱜᱚᱲᱚ ᱥᱚᱯᱚᱦᱚᱫ ᱞᱮᱠᱟ ᱫᱚᱵᱚ ᱛᱟᱦᱮᱱ ᱢᱟᱜᱮ ᱟᱨ ᱩᱱᱠᱩ ᱜᱚᱲᱚ ᱥᱚᱯᱚᱦᱚᱫ ᱠᱚ ᱧᱟᱢ ᱞᱮᱠᱷᱟᱱ ᱫᱚ ᱩᱱᱠᱩᱣᱟᱜ ᱢᱚᱱᱮ ᱦᱚᱸ ᱠᱮᱴᱮᱡᱚᱜᱼᱟ ᱟᱨ ᱟᱠᱚ ᱦᱚᱸ ᱢᱟᱲᱟᱝ ᱨᱟᱠᱟᱵ ᱞᱟᱹᱜᱤᱫ ᱟᱠᱚ ᱦᱚᱸᱠᱚ ᱵᱷᱟᱹᱵᱤᱭᱟ ᱟᱨ ᱟᱭᱳ ᱵᱟᱵᱟᱣᱟᱜ ᱢᱟᱱ ᱥᱚᱱᱢᱟᱱ ᱢᱟᱨᱟᱝ ᱠᱟᱛᱮ ᱨᱮᱦᱚᱸ ᱟᱨ ᱫᱤᱥᱚᱢ ᱟᱸᱜ ᱦᱚᱸ ᱟᱨ ᱡᱟᱦᱟᱸ ᱨᱮᱜᱮ ᱢᱮᱱᱟᱜ ᱠᱚᱣᱟ ᱩᱱᱠᱩᱣᱟᱜ ᱦᱚᱸ ᱢᱟᱱ ᱥᱚᱱᱢᱟᱱ ᱢᱟᱨᱟᱝ ᱚᱜ ᱜᱮᱭᱟ ᱡᱩᱫᱤ ᱵᱮᱥ ᱠᱚ ᱠᱷᱮᱞᱳᱰ ᱠᱷᱟᱱ ᱫᱚ ᱚᱱᱟ ᱪᱤᱠᱟᱹ ᱟᱹᱞᱤᱧᱟᱜ ᱢᱮᱱᱫᱚ ᱪᱮ ᱡᱟᱦᱟᱸ ᱠᱷᱮᱞ ᱨᱮᱜᱮ ᱜᱤᱫᱟᱹᱨ ᱛᱟᱵᱚ ᱢᱮᱱᱟᱜ ᱠᱚᱣᱟ ᱟᱵᱚ ᱫᱚ ᱥᱟᱯᱚᱨᱴ ᱫᱚ ᱮᱢ ᱫᱚᱨᱠᱟᱨ ᱠᱟᱱ ᱜᱮᱭᱟ ᱟᱨ ᱥᱟᱯᱚᱨᱴ ᱵᱟᱵᱚ ᱮᱢᱟ ᱠᱚ ᱠᱷᱟᱱ ᱫᱚ ᱟᱠᱚ ᱦᱚᱸ ᱢᱚᱱᱮ ᱛᱟᱠᱚ ᱠᱟᱹᱴᱤᱡ ᱛᱟᱦᱮᱱᱟ ᱟᱨ ᱪᱮ ᱩᱱᱠᱩ ᱦᱚᱸ ᱟᱠᱚ ᱟᱵᱚ ᱫᱤᱥᱚᱢᱟᱜ ᱪᱮ ᱟᱵᱚ ᱟᱛᱳ ᱫᱤᱥᱚᱢ ᱠᱚ ᱨᱮᱦᱚᱸ ᱪᱮ ᱟᱭᱳ ᱵᱟᱵᱟ ᱠᱚ ᱡᱚᱛᱚ ᱠᱚᱣᱟᱜ ᱜᱮ ᱢᱚᱱᱮ ᱠᱚ ᱛᱟᱠᱚ ᱠᱚ ᱨᱟᱠᱟᱵᱟ ᱪᱮᱛᱟᱱ ᱠᱚ ᱨᱟᱠᱟᱵᱟ